ᱟᱵᱚᱣᱟᱜ ᱡᱟᱦᱟᱸ ᱱᱚᱜᱼᱚᱸᱭ ᱟᱛᱳ ᱫᱤᱥᱚᱢ ᱠᱤ ᱥᱟᱦᱟᱨ ᱱᱟᱜᱟᱨ ᱨᱮ ᱡᱟᱦᱟᱸ ᱵᱟᱨᱮ ᱛᱮᱵᱚᱱ ᱨᱩᱣᱟᱹ ᱦᱟᱹᱥᱩᱜᱼᱟ ᱟᱡᱟᱨ ᱵᱤᱢᱟᱨ ᱮᱢᱟᱱ ᱛᱮᱢᱟᱱ ᱡᱟᱦᱟᱸ ᱜᱮᱦᱟᱸᱜ ᱵᱟᱹᱲᱛᱤᱜ ᱠᱟᱱ ᱱᱚᱣᱟᱫᱚ ᱟᱵᱚ ᱥᱟᱯᱷᱟ ᱥᱩᱛᱨᱚ ᱚᱡᱽᱨᱟ ᱠᱟᱪᱨᱟ ᱱᱟᱠᱷᱨᱟ ᱚᱱᱮ ᱚᱱᱟ ᱠᱚ ᱴᱷᱤᱠ ᱵᱟᱝ ᱤᱫᱤ ᱠᱟᱛᱮᱫ ᱱᱚᱣᱟ ᱟᱡᱟᱨ ᱠᱚᱫᱚ ᱵᱟᱹᱲᱛᱤᱜ ᱠᱟᱱᱟ ᱚᱱᱟ ᱦᱤᱥᱟᱹᱵ ᱛᱤᱧ ᱢᱮᱱᱟ ᱵᱟᱡᱟᱨ ᱨᱮᱵᱚᱱ ᱛᱟᱦᱮᱱ ᱠᱷᱟᱱ ᱮᱢᱟᱱᱚᱜ ᱠᱟᱱᱟ ᱵᱟᱡᱟᱨ ᱨᱮᱫᱚ ᱞᱟᱠᱲᱟ ᱠᱟᱪᱨᱟ ᱵᱟᱲᱜᱮ ᱰᱷᱚᱲᱟ ᱚᱱᱟ ᱠᱚᱨᱮᱜ ᱨᱚ ᱠᱚ ᱥᱤᱠᱬᱤᱡ ᱠᱚ ᱮᱢᱟᱱ ᱠᱚ ᱩᱱᱠᱩ ᱠᱚᱠᱚ ᱯᱟᱨᱪᱟᱜ ᱠᱟᱱ ᱤᱫᱤ ᱠᱟᱛᱮᱫ ᱟᱵᱚ ᱢᱟᱹᱱᱢᱤ ᱪᱮᱛᱟᱱ ᱨᱮ ᱡᱟᱦᱟᱸ ᱡᱚᱴᱮᱫᱮᱜ ᱵᱚᱱᱟ ᱠᱚ ᱜᱮᱨ ᱮᱫ ᱵᱚᱱᱟ ᱠᱚ ᱢᱮᱱᱠᱷᱟᱱ ᱫᱚ ᱚᱱᱟ ᱤᱫᱤ ᱠᱟᱛᱮᱫ ᱟᱵᱚᱣᱟᱜ ᱦᱚᱲᱢᱚ ᱨᱮ ᱟᱡᱟᱨ ᱵᱤᱢᱟᱨ ᱯᱟᱨᱪᱟᱜ ᱠᱟᱱᱟ ᱟᱨ ᱚᱱᱟᱛᱮ ᱟᱵᱚ ᱡᱩᱫᱤ ᱱᱚᱜᱼᱚᱸᱭ ᱱᱟ ᱡᱤᱱᱤᱥ ᱠᱚᱜᱮ ᱥᱟᱯᱷᱟ ᱥᱩᱛᱨᱚ ᱟᱛᱳ ᱵᱟᱦᱮᱨ ᱨᱮᱠᱤ ᱫᱟᱨᱮ ᱨᱮ ᱡᱩᱫᱤ ᱥᱟᱯᱷᱟ ᱥᱩᱛᱨᱚ ᱵᱚᱱ ᱫᱚᱦᱚᱭᱟ ᱮᱱᱠᱷᱟᱱ ᱫᱚ ᱡᱟᱦᱟᱸ ᱛᱤᱥ ᱦᱟᱯᱮᱱ ᱫᱤᱱ ᱨᱮ ᱟᱵᱚ ᱨᱮᱱ ᱜᱤᱫᱽᱨᱟᱹ ᱠᱚ ᱠᱤ ᱟᱵᱚ ᱦᱚᱸ ᱢᱟᱱᱮ ᱨᱩᱣᱟᱹ ᱦᱟᱹᱥᱩ ᱟᱡᱟᱨ ᱵᱤᱢᱟᱨ ᱠᱚᱨᱮ ᱠᱷᱚᱱ ᱱᱟᱯᱟᱭ ᱨᱮᱵᱚ ᱛᱟᱦᱮᱱᱟ ᱢᱮᱱᱫᱚ ᱵᱟᱧᱪᱟᱣ ᱨᱮᱵᱚ ᱛᱟᱦᱮᱱᱟ ᱟᱵᱚ ᱠᱚᱣᱟᱜ ᱱᱚᱜᱼᱚᱸᱭ ᱱᱟ ᱡᱤᱱᱤᱥᱴᱟ ᱴᱷᱤᱠ ᱵᱟᱝ ᱠᱷᱟᱹᱛᱤᱨ ᱟᱡᱟᱨ ᱟᱨ ᱵᱤᱢᱟᱨ ᱫᱚ ᱵᱟᱹᱲᱛᱤ ᱤᱫᱤᱜ ᱠᱟᱱᱟ